ᱥᱟᱱᱛᱟᱲᱤ ᱛᱮ ᱨᱚᱲ ᱥᱮ ᱚᱞ ᱤᱧ ᱫᱚ ᱟᱠᱟᱴᱟᱜ ᱜᱮ ᱚᱥᱩᱵᱤᱫᱷᱟ ᱵᱟᱹᱧ ᱵᱩᱡᱷᱟᱹᱣ ᱟᱠᱟᱫᱟ ᱠᱟᱨᱚᱱ ᱥᱮ ᱤᱧ ᱫᱚ ᱠᱟᱹᱴᱤᱡ ᱠᱷᱚᱱ ᱜᱮ ᱥᱟᱱᱛᱟᱲᱤ ᱛᱮᱜᱤᱧ ᱨᱚᱲᱟ ᱥᱟᱱᱛᱟᱲᱤ ᱛᱮᱜᱮ ᱪᱮᱫ ᱠᱟᱹᱫᱟᱹᱧ ᱥᱮ ᱟᱭᱳ ᱟᱲᱟᱝ ᱦᱚᱸ ᱥᱟᱱᱛᱟᱲᱤ ᱠᱟᱱᱟ ᱚᱱᱟ ᱠᱷᱟᱹᱛᱤᱨ ᱛᱮ ᱤᱧᱟᱹᱜ ᱫᱚ ᱠᱳᱱᱳ ᱚᱥᱩᱵᱤᱫᱷᱟ ᱵᱟᱝ ᱦᱩᱭᱩᱜ ᱛᱤᱧᱼᱟ ᱟᱨ ᱡᱚᱠᱷᱚᱱ ᱠᱟᱹᱴᱤᱡ ᱠᱷᱚᱱ ᱥᱠᱩᱞ ᱠᱷᱚᱱᱟᱧ ᱯᱟᱲᱦᱟᱣ ᱟᱠᱟᱱᱟ ᱛᱚᱠᱷᱚᱱ ᱠᱷᱚᱱᱟᱜ ᱦᱚᱸ ᱵᱟᱝᱞᱟ ᱛᱮᱧ ᱚᱞ ᱮᱫ ᱠᱟᱱ ᱛᱟᱦᱮᱱᱟ ᱟᱨ ᱤᱧ ᱨᱮᱱ ᱵᱚᱱᱫᱷᱩ ᱠᱚ ᱥᱮ ᱚᱲᱟᱜ ᱨᱮᱱ ᱦᱚᱲ ᱠᱚᱥᱟᱱᱟᱢ ᱦᱚᱲ ᱟᱞᱮ ᱫᱚ ᱦᱚᱲ ᱛᱮᱜᱮ ᱞᱮ ᱨᱚᱲᱼᱟ ᱚᱱᱟ ᱠᱷᱟᱹᱛᱤᱨ ᱛᱮ ᱤᱧᱟᱹᱜ ᱦᱚᱲ ᱟᱲᱟᱝ ᱫᱚ ᱤᱧ ᱫᱚ ᱟᱹᱰᱤ ᱢᱚᱸᱡᱽ ᱤᱧ ᱠᱩᱥᱤᱭᱟᱜᱼᱟ ᱟᱨ ᱟᱹᱰᱤ ᱨᱟᱹᱥᱠᱟᱹ ᱥᱟᱞᱟᱜ ᱤᱧ ᱨᱚᱲ ᱞᱟᱸᱫᱟᱭᱟ ᱟᱨ ᱚᱱᱟ ᱠᱷᱟᱹᱛᱤᱨ ᱛᱮ ᱦᱚᱲ ᱛᱮ ᱥᱮᱹᱨᱮᱹᱧ ᱠᱚᱥᱮ ᱦᱚᱲ ᱛᱮ ᱜᱟᱢ ᱠᱩᱫᱩᱢ ᱠᱚᱫᱚ ᱟᱹᱰᱤ ᱢᱚᱸᱡᱽ ᱤᱧ ᱠᱩᱥᱤᱭᱟᱜᱼᱟ ᱟᱥᱚᱜ ᱠᱟᱹᱱᱟᱹᱧ ᱱᱤᱭᱟᱹ ᱟᱵᱚ ᱦᱚᱲ ᱟᱲᱟᱝ ᱥᱮ ᱦᱚᱲ ᱨᱚᱲ ᱟᱨᱚ ᱡᱮᱱᱚ ᱯᱟᱥᱱᱟᱜ ᱜᱚᱴᱟ ᱫᱤᱥᱚᱢ ᱡᱮᱱᱚ ᱯᱟᱥᱱᱟᱜ ᱱᱤᱭᱟᱹ ᱜᱮ ᱤᱧ ᱦᱚᱸ ᱤᱧ ᱴᱷᱮᱱ ᱠᱷᱚᱱ ᱠᱟᱛᱷᱟ ᱫᱚ